ᱥᱟᱱᱛᱟᱞᱤ ᱯᱟᱹᱨᱥᱤ ᱫᱚ ᱟᱹᱰᱤ ᱥᱚᱨᱮᱥ ᱟᱨ ᱫᱟᱲᱢᱟᱠᱟᱲ ᱯᱟᱹᱨᱥᱤ ᱠᱟᱱᱟ ᱱᱚᱣᱟ ᱯᱟᱹᱨᱥᱤ ᱛᱮ ᱨᱚᱨᱚᱲᱟᱱ ᱦᱚᱲ ᱠᱚᱫᱚ ᱤᱥᱠᱩᱞ ᱠᱚᱞᱮᱡᱽ ᱨᱮ ᱪᱟᱞᱟᱣ ᱠᱟᱛᱮ ᱟᱹᱰᱤ ᱞᱮᱠᱟᱱ ᱯᱟᱹᱨᱥᱤ ᱠᱚ ᱪᱮᱫ ᱮᱫᱟ ᱡᱮᱢᱚᱱ ᱦᱤᱱᱫᱤ ᱤᱝᱨᱮᱡᱤ ᱱᱚᱣᱟ ᱠᱚ ᱯᱟᱹᱨᱥᱤ ᱪᱮᱫ ᱠᱟᱛᱮᱫ ᱥᱟᱱᱛᱟᱞᱤ ᱨᱚᱨᱚᱲ ᱛᱩᱞᱩᱡ ᱥᱮ ᱛᱷᱩᱛᱤ ᱜᱟᱞᱢᱟᱨᱟᱣ ᱠᱚᱨᱮ ᱦᱚᱸ ᱦᱤᱱᱫᱤ ᱥᱮ ᱤᱝᱨᱮᱡᱤ ᱨᱚᱲᱠᱚ ᱢᱮᱥᱟᱞᱟᱜ ᱠᱟᱱᱟ ᱥᱟᱱᱛᱟᱞᱤ ᱯᱟᱹᱨᱥᱤ ᱨᱮ ᱱᱚᱜᱼᱚᱭ ᱱᱚᱝᱠᱟ ᱠᱟᱛᱮ ᱮᱴᱟᱜ ᱯᱟᱹᱨᱥᱤ ᱥᱮ ᱤᱝᱨᱮᱡᱤ ᱦᱤᱱᱫᱤ ᱠᱚ ᱢᱮᱥᱟᱞᱚᱜ ᱠᱟᱱᱟ